ᱤᱧ ᱡᱟᱦᱟᱸ ᱥᱟᱢᱟᱱᱤᱧ ᱚᱰᱟᱨ ᱞᱮᱫᱟ ᱚᱱᱟ ᱥᱟᱢᱟᱱ ᱫᱚ ᱤᱧᱴᱷᱮᱱ ᱵᱟᱝ ᱥᱮᱴᱮᱨ ᱠᱟᱛᱮᱫ ᱮᱴᱟᱜ ᱥᱟᱢᱟᱱ ᱥᱮᱴᱮᱨ ᱟᱠᱟᱱᱟ ᱟᱫᱚ ᱤᱧ ᱢᱟᱹᱞᱤᱠ ᱴᱷᱮᱱ ᱱᱤᱭᱟᱹᱜᱮ ᱟᱨᱫᱟᱥ ᱢᱤᱱᱟᱹᱧᱟ ᱡᱮ ᱚᱱᱟ ᱚᱰᱟᱨ ᱫᱚ ᱤᱧ ᱠᱮᱱᱥᱮᱞ ᱠᱮᱫᱟᱹᱧ ᱟᱨ ᱤᱧ ᱡᱟᱦᱟᱸᱧ ᱚᱰᱟᱨ ᱠᱟᱜᱼᱟ ᱚᱱᱟ ᱤᱧᱤᱧ ᱟᱹᱜᱩᱭᱟᱹᱧ ᱡᱮᱢᱚᱱᱮ ᱟᱹᱜᱩᱣᱟᱹᱧ ᱢᱟᱠᱚ ᱪᱤᱠᱟᱹᱛᱮ ᱤᱧ ᱩᱭᱦᱟᱹᱨ ᱞᱮᱫᱟᱹᱧ ᱡᱮ ᱤᱧ ᱡᱟᱦᱟᱸᱧ ᱚᱰᱟᱨ ᱠᱮᱫᱟ ᱤᱱᱟᱹ ᱟᱹᱜᱩ ᱞᱮᱠᱷᱟᱱ ᱤᱧᱟᱹᱜ ᱠᱟᱹᱢᱤ ᱟᱨᱦᱚᱸ ᱢᱟᱲᱟᱝ ᱥᱮᱫ ᱛᱤᱧ ᱵᱟᱲᱦᱟᱜᱼᱟ ᱟᱫᱚ ᱤᱱᱟᱹ ᱵᱟᱝ ᱠᱷᱟᱹᱛᱤᱨ ᱤᱧᱟᱹᱜ ᱠᱟᱹᱢᱤ ᱫᱚ ᱚᱸᱰᱮ ᱜᱮᱛᱤᱧ ᱛᱤᱸᱜᱩ ᱟᱠᱟᱱᱟ ᱢᱟᱱᱮ ᱢᱟᱲᱟᱝ ᱥᱮᱫ ᱵᱟᱭ ᱥᱮᱱ ᱵᱟᱭ ᱥᱮᱱ ᱫᱟᱲᱮᱭᱟᱜ ᱠᱟᱱᱟ ᱛᱳ ᱢᱟᱹᱞᱤᱠ ᱴᱷᱮᱱ ᱤᱱᱟᱹᱜᱮ ᱟᱨᱫᱟᱥ ᱡᱮ ᱵᱟᱝᱼᱟ ᱤᱧᱟᱹᱜ ᱚᱰᱟᱨ ᱮᱠᱥᱚ ᱴᱟᱠᱟᱛᱮ ᱞᱚᱜᱚᱱ ᱫᱷᱟᱨᱟ ᱤᱧᱟᱹᱜ ᱥᱟᱢᱟᱱ ᱤᱧᱴᱷᱮᱱ ᱡᱮᱢᱚᱱ ᱟᱹᱜᱩ ᱥᱮᱨᱮᱴ ᱠᱟᱜᱢᱟᱭ ᱟᱨ ᱡᱩᱫᱤ ᱵᱟᱹᱱᱩᱜ ᱟᱱᱟ ᱫᱚᱠᱟᱱ ᱨᱮ ᱛᱚ ᱤᱱᱟᱹ ᱤᱱᱠᱟᱹ ᱢᱮᱱ ᱫᱟᱲᱮᱭᱤᱧᱟᱢ ᱡᱮ ᱵᱟᱝᱼᱟ ᱡᱮ ᱚᱱᱟ ᱥᱟᱢᱟᱱ ᱵᱟᱹᱱᱩᱜ ᱟᱱᱟ ᱢᱮᱱᱛᱮ ᱱᱩᱱᱟᱹᱜ ᱫᱤᱱ ᱯᱚᱨᱮ ᱦᱤᱡᱩᱜᱼᱟ ᱠᱷᱟᱱ ᱤᱧ ᱤᱱᱟᱹᱧ ᱴᱷᱤᱠᱟᱹᱭᱟ ᱡᱮ ᱵᱟᱝᱼᱟ ᱤᱧᱟᱹᱜ ᱥᱟᱢᱟᱱ ᱩᱱᱟᱹᱜ ᱫᱤᱱ ᱯᱚᱨᱮ ᱦᱤᱡᱩᱜᱼᱟ ᱮᱱᱠᱷᱟᱱ ᱩᱱᱟᱹᱜ ᱫᱤᱱ ᱯᱚᱨᱮ ᱟᱨᱚᱧ ᱚᱰᱟᱨᱟᱹᱧ ᱟᱫᱚ ᱢᱟᱹᱞᱤᱠ ᱴᱷᱮᱱ ᱤᱱᱟᱹᱜᱮᱧ ᱠᱷᱚᱡᱚᱜ ᱠᱟᱹᱱᱟᱹᱧ ᱡᱮ ᱤᱧ ᱡᱟᱦᱟᱸᱜᱮᱧ ᱚᱰᱟᱨᱟᱹᱧ ᱮᱠᱫᱚᱢ ᱤᱧᱟᱹᱜ ᱥᱟᱢᱟᱱ ᱡᱮᱢᱚᱱ ᱤᱧᱴᱷᱮᱱ ᱥᱮᱴᱮᱨᱚᱜᱼᱢᱟ ᱚᱱᱟᱜᱮ ᱤᱧᱟᱹᱜ ᱫᱚ ᱟᱨᱫᱟᱥ ᱢᱮᱱᱟᱜᱼᱟ ᱵᱟᱝᱠᱷᱟᱱ ᱤᱧ ᱡᱟᱦᱟᱱᱟᱜ ᱤᱧ ᱚᱰᱟᱨ ᱠᱮᱫᱟᱹᱧ ᱟᱨ ᱮᱴᱟᱜ ᱥᱟᱢᱟᱱ ᱦᱤᱡᱩᱜᱼᱟ ᱮᱱᱠᱷᱟᱱ ᱤᱧᱟᱹᱜ ᱠᱟᱹᱢᱤ ᱢᱟᱛᱚ ᱛᱤᱧ ᱵᱟᱭ ᱜᱟᱱᱚᱜᱼᱟ ᱟᱱᱠᱷᱟᱜᱮ ᱯᱩᱭᱥᱟᱹ ᱮᱢᱛᱤᱧ ᱜᱟᱱᱚᱜᱼᱟ ᱡᱩᱫᱤ ᱯᱩᱭᱥᱟᱹᱧ ᱮᱢ ᱮᱫᱟᱹᱧ ᱛᱳ ᱥᱟᱹᱦᱤ ᱥᱟᱢᱟᱱᱜᱤᱧ ᱦᱟᱛᱟᱣᱟᱹᱧ ᱮᱴᱟᱜ ᱥᱟᱢᱟᱱ ᱫᱚ ᱵᱟᱹᱧ ᱦᱟᱛᱟᱣᱟ ᱚᱱᱟᱜᱮ ᱤᱧᱫᱚᱧ ᱠᱷᱚᱡᱚᱜ ᱠᱟᱹᱱᱟᱹᱧ ᱛᱳ ᱟᱨᱫᱟᱥ ᱤᱱᱟᱹᱜᱤᱧ ᱠᱷᱚᱡᱚᱜ ᱠᱟᱹᱱᱟᱹᱧ ᱢᱟᱹᱞᱤᱠ ᱴᱷᱮᱱ ᱡᱮ ᱤᱧᱟᱹᱜ ᱥᱟᱢᱟᱱ ᱜᱮ ᱤᱧᱴᱷᱮᱱ ᱫᱚ ᱞᱚᱜᱚᱱ ᱫᱷᱟᱨᱟ ᱥᱮᱴᱮᱨ ᱠᱟᱜ ᱢᱮ ᱟᱨ ᱟᱢ ᱡᱟᱦᱟᱸᱢ ᱚᱰᱟᱨ ᱠᱮᱫᱟ ᱤᱱᱟᱹ ᱫᱚ ᱠᱮᱱᱥᱮᱞ ᱠᱟᱜ ᱠᱟᱹᱱᱟᱹᱧ ᱚᱱᱟᱫᱚ ᱤᱧᱫᱚ ᱵᱟᱹᱧ ᱦᱟᱛᱟᱣᱟ